ᱡᱚᱦᱟᱨ ᱜᱮ ᱦᱮᱸ ᱤᱧ ᱫᱚ ᱚᱱᱠᱟᱱ ᱢᱤᱫᱴᱟᱝ ᱯᱚᱛᱚᱵ ᱵᱟᱹᱧ ᱯᱟᱲᱦᱟᱣ ᱟᱠᱟᱫᱟ ᱚᱱᱟ ᱫᱚᱭ ᱚᱞ ᱠᱟᱫᱟ ᱚᱱᱚᱞᱤᱭᱟᱹ ᱠᱷᱮᱨᱣᱟᱞ ᱥᱚᱨᱮᱱ ᱯᱚᱛᱚᱵ ᱨᱮᱭᱟᱜ ᱧᱩᱛᱩᱢ ᱫᱚ ᱛᱷᱟᱹᱨᱤ ᱫᱟᱠᱟᱨᱮ ᱢᱮᱫ ᱫᱟᱜ ᱦᱮᱸ ᱥᱟᱹᱨᱤᱜᱮ ᱚᱱᱟ ᱯᱚᱛᱚᱵ ᱤᱧ ᱩᱭᱦᱟᱹᱨ ᱞᱮᱠᱷᱟᱱ ᱜᱮ ᱦᱚᱲᱢᱚ ᱨᱮᱭᱟᱜ ᱩᱵ ᱦᱚᱸ ᱩᱵ ᱨᱩᱢᱩᱭ ᱜᱚᱫᱚᱜ ᱛᱤᱧᱟ ᱱᱚᱣᱟ ᱯᱚᱛᱚᱵ ᱨᱮ ᱡᱟᱦᱟᱱ ᱥᱟᱛᱟᱢ ᱡᱷᱟᱞᱠᱟᱣ ᱠᱟᱱᱟ ᱚᱱᱟ ᱫᱚ ᱦᱩᱭᱩᱜ ᱠᱟᱱᱟ ᱥᱟᱶᱛᱟ ᱨᱮᱭᱟᱜ ᱧᱩᱛᱟᱹᱛ ᱪᱤᱛᱟᱹᱨ ᱥᱟᱶᱛᱟ ᱫᱷᱟᱢ ᱫᱷᱟᱥᱩᱲ ᱨᱮᱭᱟᱜ ᱪᱤᱛᱟᱹᱨ ᱡᱩᱣᱟᱹᱱ ᱠᱚᱣᱟᱜ ᱧᱩᱛᱟᱹᱛ ᱪᱤᱛᱟᱹᱨ ᱟᱸᱫᱷᱟᱯᱟᱹᱛᱟᱨᱤᱭᱟᱹᱜ ᱟᱜ ᱧᱩᱛᱟᱹᱛ ᱪᱤᱛᱟᱹᱨ ᱱᱤᱛᱦᱚᱸ ᱚᱱᱟ ᱯᱚᱛᱚᱵ ᱤᱧ ᱩᱭᱦᱟᱹᱨ ᱞᱮᱠᱷᱟᱱ ᱢᱚᱱᱮ ᱡᱤᱣᱤ ᱠᱚ ᱠᱟᱹᱞ ᱵᱟᱹᱞᱟᱹᱣ ᱜᱚᱫᱚᱜ ᱛᱤᱧᱟ ᱱᱤᱛ ᱫᱚ ᱤᱧ ᱚᱠᱟ ᱯᱚᱛᱚᱵ ᱯᱟᱲᱦᱟᱣ ᱱᱟᱜ ᱜᱟᱶᱛᱟ ᱨᱮᱦᱚᱸ ᱥᱮᱞᱮᱫ ᱵᱟᱹᱱᱩᱜᱤᱧᱟ